ᱵᱟᱜᱟᱣᱟᱱ ᱢᱮᱱᱮᱛ ᱫᱚ ᱵᱟᱜᱟᱱ ᱵᱟᱜᱟᱱ ᱫᱚ ᱡᱟᱦᱟᱸ ᱨᱮ ᱩᱞ ᱫᱟᱨᱮ ᱥᱮ ᱥᱚᱱᱟ ᱡᱷᱚᱨᱤ ᱫᱟᱨᱮ ᱠᱚ ᱨᱚᱦᱚᱭᱟ

ᱱᱚᱣᱟ ᱵᱟᱜᱚᱣᱟᱱ ᱵᱮᱱᱟᱣ ᱨᱮ ᱜᱚᱲᱚ ᱦᱚᱸ ᱮᱢ ᱦᱩᱭ ᱟᱠᱟᱱᱟ ᱟᱨ ᱱᱚᱣᱟ ᱵᱟᱜᱟᱱ ᱨᱮ ᱜᱚᱲᱚ ᱥᱚᱯᱚᱦᱚᱫ ᱮᱢ ᱦᱩᱭ ᱟᱠᱟᱱᱟ ᱟᱨ ᱡᱟᱦᱟᱸᱭ ᱩᱱᱠᱤᱱ ᱠᱚᱨᱢᱤ ᱫᱚᱦᱚ ᱦᱩᱭ ᱞᱮᱱᱟ ᱩᱱᱠᱩ ᱠᱚᱦᱚᱸ ᱴᱤᱯᱥ ᱦᱚᱸ ᱮᱢ ᱦᱩᱭ ᱟᱠᱟᱱᱟ